ᱠᱮᱢᱮᱨᱟ ᱫᱚ ᱡᱟᱦᱟᱸ ᱥᱮ ᱥᱟ ᱜᱤᱱ ᱪᱟᱞᱟᱣ ᱠᱟᱛᱮᱜ ᱪᱷᱚᱵᱤ ᱛᱩᱞᱟᱹᱣ ᱵᱮᱥᱴ ᱧᱮᱞᱚᱜᱼᱟ ᱥᱮ ᱵᱷᱟᱹᱜᱤ ᱧᱮᱞᱚᱜᱼᱟ ᱟᱨ ᱪᱷᱚᱵᱤ ᱛᱩᱞᱟᱹᱣ ᱠᱟᱛᱮᱜ ᱚᱱᱟ ᱟᱹᱰᱤ ᱫᱤᱱ ᱫᱚᱦᱚ ᱜᱟᱱᱚᱜᱼᱟ

ᱠᱮᱢᱮᱨᱟ ᱫᱚ ᱥᱟᱺᱜᱤᱱ ᱡᱤᱱᱤᱥ ᱥᱩᱨ ᱨᱮᱢ ᱧᱮᱞᱟ ᱟᱨ ᱵᱷᱟᱜᱮ ᱵᱷᱟᱜᱮ ᱡᱟᱭᱜᱟ ᱠᱚᱨᱮ ᱛᱩᱞᱟᱹᱣ ᱟᱹᱰᱤ ᱢᱚᱡᱽ ᱜᱮ ᱧᱮᱞᱚᱜᱼᱟ ᱟᱨ ᱚᱱᱟ ᱥᱟᱶᱛᱮ ᱠᱮᱢᱮᱨᱟ ᱫᱚ ᱵᱷᱤᱰᱤᱭᱳ ᱥᱮ ᱯᱷᱚᱴᱚ ᱠᱚ ᱥᱩᱴᱟ ᱪᱮᱫᱟᱜ ᱥᱮ ᱠᱮᱢᱮᱨᱟ ᱨᱮᱱᱟᱜ ᱠᱳᱣᱟᱞᱤᱴᱤ ᱵᱷᱟᱜᱮ ᱠᱷᱟᱹᱛᱤᱨ ᱚᱱᱟ ᱵᱷᱤᱰᱤᱭᱳ ᱥᱮ ᱯᱷᱚᱴᱚ ᱥᱩᱴ ᱨᱮ ᱟᱹᱰᱤ ᱜᱮ ᱢᱚᱡᱽ ᱧᱮᱞᱚᱜᱼᱟ